ᱤᱧᱟᱹᱜ ᱴᱚᱴᱷᱟ ᱨᱮᱭᱟᱜ ᱦᱟᱥᱯᱟᱛᱟᱞ ᱨᱮ ᱮᱠᱥᱨᱮ ᱥᱤᱴᱤ ᱥᱠᱮᱱ ᱟᱨ ᱮᱢᱟᱨᱟᱭ ᱞᱟᱹᱜᱤᱫ ᱵᱷᱟ ᱜᱤ ᱢᱟᱱ ᱨᱮᱭᱟᱜ ᱥᱟᱯᱟᱵᱽ ᱢᱮᱱᱟᱜᱼᱟ ᱤᱧ ᱫᱚ ᱮᱴᱟᱜ ᱨᱮ ᱪᱟᱞᱟᱜ ᱵᱟᱝ ᱦᱩᱭᱩᱜ ᱛᱤᱧᱟᱹ ᱵᱞᱟᱰ ᱴᱮᱥᱴ ᱭᱩᱨᱤᱱ ᱴᱮᱥᱴ ᱥᱤᱴᱤ ᱥᱠᱮᱱ ᱵᱞᱟᱰ ᱯᱨᱮᱥᱟᱨ ᱪᱮᱠ ᱮᱢᱟᱱ ᱛᱮᱜ ᱱᱚᱣᱟ ᱴᱚᱴᱷᱟ ᱨᱮᱜᱮ ᱦᱩᱭᱩᱜᱼᱟ